ᱴᱮᱠᱱᱳᱞᱚᱡᱤ ᱫᱚ ᱚᱨᱥᱚᱝ ᱫᱚ ᱯᱟᱲᱟᱣ ᱠᱟᱱ ᱜᱮᱭᱟ ᱟᱫᱚ ᱡᱳᱫᱤᱭᱳ ᱱᱚᱣᱟ ᱨᱮᱱᱟᱜ ᱵᱟᱱᱟᱨ ᱫᱤᱠ ᱜᱮ ᱢᱮᱱᱟᱜ ᱠᱟᱫᱟ ᱵᱟᱹᱲᱤᱡ ᱫᱤᱠ ᱦᱚᱸ ᱢᱮᱱᱟᱜᱼᱟ ᱟᱨ ᱵᱷᱟᱹᱜᱤ ᱫᱤᱠ ᱦᱚᱸ ᱢᱮᱱᱟᱜᱼᱟ ᱵᱷᱟᱹᱜᱤ ᱫᱤᱠ ᱴᱮᱠᱱᱳᱞᱚᱡᱤ ᱱᱤᱛᱚᱜ ᱫᱚ ᱡᱮᱠᱳᱱᱳ ᱡᱟᱦᱟᱸ ᱜᱮᱵᱚᱱ ᱵᱮᱵᱚᱦᱟᱨᱫᱟ ᱡᱚᱛᱱᱚ ᱴᱮᱠᱱᱳᱞᱚᱡᱤ ᱨᱮᱱᱟᱜ ᱚᱵᱚᱫᱟᱱ ᱜᱮ ᱠᱟᱱᱟ ᱱᱚᱜᱼᱚᱭ ᱡᱮᱢᱚᱱ ᱢᱤᱫᱴᱟᱱ ᱢᱳᱵᱟᱭᱤᱞ ᱯᱷᱳᱱ ᱥᱮ ᱴᱤᱵᱷᱤ ᱦᱮᱸ ᱥᱮ ᱨᱮᱰᱤᱭᱳ ᱡᱟᱦᱟᱸ ᱜᱮᱢ ᱢᱮᱱ ᱱᱚᱣᱟ ᱠᱚᱫᱚ ᱴᱮᱠᱱᱳᱞᱚᱡᱤ ᱨᱮᱱᱟᱜ ᱜᱮ ᱚᱵᱚᱫᱟᱱ ᱟᱫᱚ ᱱᱚᱜᱼᱚᱭ ᱡᱮᱢᱚᱱ ᱢᱳᱵᱟᱭᱤᱞ ᱯᱷᱳᱱ ᱱᱤᱛᱚᱜ ᱵᱚᱱ ᱵᱮᱵᱚᱦᱟᱨ ᱫᱟ ᱱᱚᱣᱟ ᱢᱳᱵᱟᱭᱤᱞ ᱯᱷᱳᱱ ᱛᱟᱞᱟᱛᱮ ᱟᱵᱚ ᱱᱤᱛᱚᱜ ᱫᱚ ᱫᱚᱢᱮ ᱥᱟᱺᱜᱤᱧ ᱥᱟᱺᱜᱤᱧ ᱦᱚᱭ ᱮᱠᱫᱚᱢ ᱥᱩᱨ ᱩᱛᱟᱹᱨ ᱟᱠᱟᱱᱟ ᱢᱮᱱᱫᱚ ᱚᱲᱟᱜ ᱨᱮ ᱦᱮᱡ ᱩᱛᱟᱹᱨ ᱟᱠᱟᱱᱟ ᱱᱤᱛᱚᱜ ᱡᱟᱦᱟᱱᱟᱜ ᱠᱷᱚᱵᱽᱨᱟ ᱠᱷᱚᱵᱚᱨ ᱤᱫᱤ ᱵᱟᱝ ᱡᱩᱫᱤ ᱵᱟᱝ ᱢᱟᱱᱮ ᱵᱟᱝ ᱥᱮᱱᱚᱜ ᱦᱩᱭᱩᱜ ᱠᱟᱱᱟ ᱠᱚᱥᱴᱚ ᱵᱟᱝ ᱦᱩᱭᱩᱜ ᱠᱟᱱᱟ ᱟᱢ ᱫᱚ ᱚᱱᱟ ᱢᱳᱵᱟᱭᱤᱞ ᱯᱷᱳᱱ ᱛᱮᱜᱮ ᱟᱢᱟᱜ ᱠᱷᱚᱵᱽᱨᱟ ᱠᱷᱚᱵᱚᱨᱮᱢ ᱮᱢ ᱫᱟᱲᱮᱭᱟᱜ ᱠᱟᱱᱟ ᱤᱱᱟᱹ ᱪᱷᱟᱲᱟ ᱦᱚᱸ ᱱᱚᱣᱟ ᱢᱳᱵᱟᱭᱤᱞ ᱯᱷᱳᱱ ᱛᱟᱞᱟᱛᱮ ᱮᱥᱢᱟᱨᱴ ᱯᱷᱳᱱ ᱯᱷᱳᱱ ᱛᱟᱞᱟᱛᱮ ᱟᱹᱰᱤ ᱫᱮᱥ ᱫᱤᱥᱚᱢ ᱨᱮᱱᱟᱜ ᱠᱷᱚᱵᱽᱨᱟ ᱠᱷᱚᱵᱚᱨ ᱟᱭ ᱞᱟᱠᱪᱟᱨ ᱠᱨᱤᱥᱴᱤ ᱠᱟᱞᱪᱟᱨ ᱢᱟᱱᱮ ᱫᱷᱚᱨᱚᱢ ᱠᱚᱨᱚᱢ ᱡᱟᱵᱚᱛᱤᱭᱚ ᱛᱚᱛᱛᱷᱚ ᱟᱵᱚ ᱱᱚᱣᱟ ᱢᱳᱵᱟᱭᱤᱞ ᱯᱷᱳᱱ ᱛᱟᱞᱟ ᱛᱮᱵᱚᱱ ᱧᱟᱢ ᱫᱟᱲᱮᱭᱟᱜ ᱠᱟᱱᱟ ᱛᱚ ᱱᱚᱜᱼᱚᱭ ᱡᱮ ᱱᱩᱱᱟᱹᱜ ᱜᱟᱱ ᱥᱩᱵᱤᱫᱷᱟ ᱦᱚᱸ ᱢᱮᱱᱟᱜ ᱠᱟᱫᱟ ᱮᱪᱷᱟᱲᱟ ᱦᱚᱸ ᱚᱱᱞᱟᱭᱤᱱ ᱛᱮ ᱡᱟᱦᱟᱸ ᱠᱚ ᱢᱟᱱᱮ ᱢᱳᱵᱟᱭᱤᱞ ᱵᱮᱝᱠᱤᱝ ᱦᱮᱸ ᱵᱤᱞ ᱯᱮᱢᱮᱱᱴ ᱮᱢᱟᱱ ᱠᱚ ᱱᱚᱣᱟ ᱦᱚᱸ ᱟᱵᱚ ᱮᱥᱢᱟᱨᱴ ᱯᱷᱳᱱ ᱢᱳᱵᱟᱭᱤᱞ ᱯᱷᱳᱱ ᱛᱮᱵᱚᱱ ᱠᱚᱨᱟᱣ ᱫᱟᱲᱮᱭᱟ ᱠᱟᱱᱟ ᱛᱚ ᱱᱩᱱᱟᱹᱜ ᱜᱟᱱ ᱥᱩᱵᱤᱫᱷᱟ ᱛᱟᱦᱮᱱ ᱛᱩᱞᱩᱡ ᱦᱚᱸ ᱠᱤᱪᱷᱩ ᱵᱟᱹᱲᱤᱡ ᱫᱤᱠ ᱫᱚ ᱱᱚᱝᱠᱟ ᱦᱚᱸ ᱧᱮᱞᱚᱜᱚᱜ ᱠᱟᱱᱟ ᱡᱮ ᱚᱱᱟ ᱢᱳᱵᱟᱭᱤᱞ ᱯᱷᱳᱱ ᱨᱮ ᱤᱱᱟᱹ ᱪᱷᱟᱲᱟ ᱦᱚᱸ ᱟᱹᱰᱤ ᱜᱟᱱ ᱜᱮ ᱟᱹᱰᱤ ᱥᱟᱭᱤᱴ ᱡᱟᱦᱟᱸ ᱠᱷᱮᱞᱳᱰ ᱠᱚ ᱢᱟᱱᱮ ᱜᱮ ᱢ ᱠᱚ ᱮᱢᱟᱱ ᱠᱚ ᱢᱮᱱᱟᱜ ᱠᱟᱫᱟ ᱥᱮ ᱟᱨᱦᱚᱸ ᱠᱤᱪᱷᱩ ᱢᱮᱱᱟᱜ ᱠᱟᱫᱟ ᱡᱟᱦᱟᱸ ᱫᱤᱠ ᱫᱚ ᱦᱚᱭᱛᱚ ᱞᱟᱹᱭ ᱥᱚᱫᱚᱨ ᱵᱟᱝ ᱥᱚᱢᱵᱷᱚᱵᱽ ᱠᱟᱱᱟ ᱵᱟᱝᱠᱷᱟᱱ ᱱᱚᱣᱟ ᱠᱚ ᱠᱷᱮᱛᱨᱚ ᱨᱮᱫᱚ ᱟᱵᱚ ᱨᱮᱱ ᱱᱩᱠᱩ ᱯᱟᱹᱴᱷᱩᱣᱟᱹ ᱠᱚ ᱚᱞᱚᱜ ᱠᱚᱲᱟᱼᱠᱩᱲᱤ ᱜᱤᱫᱽᱨᱟᱹ ᱠᱚ ᱠᱚᱞᱮᱡᱽ ᱨᱮᱢ ᱤᱭᱩᱱᱤᱵᱷᱟᱨᱥᱤᱴᱤ ᱨᱮᱢ ᱢᱮᱱᱮᱫ ᱥᱮ ᱮᱠᱫᱚᱢ ᱚᱲᱟᱜ ᱨᱮᱱ ᱜᱤᱫᱽᱨᱟᱹ ᱠᱷᱚᱱ ᱱᱚᱜᱼᱱᱟ ᱠᱚ ᱠᱷᱟᱹᱛᱤᱨ ᱛᱮ ᱥᱚᱵᱽ ᱥᱚᱢᱚᱭ ᱮᱱᱜᱮᱡᱽ ᱠᱚ ᱛᱟᱦᱮᱱ ᱠᱟᱱᱟ ᱟᱹᱰᱤ ᱡᱳᱨ ᱮᱸᱜᱮᱡ ᱠᱚ ᱛᱟᱦᱮᱱ ᱠᱟᱱᱟ ᱱᱚᱣᱟ ᱨᱮᱜᱮ ᱴᱟᱹᱭᱤᱢ ᱠᱚ ᱵᱤᱛᱟᱹᱣᱫᱟ ᱟᱹᱰᱤ ᱰᱷᱮᱨ ᱡᱟᱨ ᱯᱷᱚᱞᱮ ᱜᱮ ᱚᱞᱚᱜ ᱯᱟᱲᱦᱟᱜ ᱨᱮᱱᱟᱜ ᱢᱟᱱᱚᱥᱤᱠᱛᱟ ᱠᱟᱹᱴᱤᱡ ᱠᱚᱢᱚᱜ ᱠᱟᱱ ᱛᱟᱠᱚᱣᱟ ᱟᱨ ᱱᱚᱜᱼᱚᱱᱟ ᱥᱮᱱ ᱜᱮ ᱡᱟᱹᱥᱛᱤ ᱢᱟᱱᱚᱥᱤᱠᱚᱛᱟ ᱪᱟᱞᱟᱜ ᱠᱟᱱᱟ ᱮᱱᱜᱮᱡᱚᱜ ᱠᱟᱱ ᱛᱟᱠᱚᱣᱟ ᱡᱟᱨ ᱯᱷᱚᱞᱮ ᱜᱮ ᱠᱤᱪᱷᱩ ᱠᱷᱮᱛᱨᱚ ᱨᱮᱫᱚ ᱱᱚᱜᱼᱚ ᱱᱚᱣᱟ ᱠᱷᱮᱛᱨᱚ ᱨᱮ ᱩᱱᱠᱩᱣᱟᱜ ᱠᱟᱹᱴᱤᱡ ᱵᱟᱹᱲᱤᱡ ᱚᱨᱥᱚᱝ ᱦᱚᱸ ᱧᱮᱞᱚᱜᱚᱜ ᱠᱟᱱᱟ